ᱪᱟᱥ ᱠᱟᱹᱢᱤ ᱫᱚ ᱯᱩᱨᱟᱹᱯᱩᱨᱤ ᱦᱚᱼ ᱦᱤᱸᱥᱤᱫ ᱪᱮᱛᱟᱱ ᱨᱮᱱᱟᱜ ᱠᱟᱱ ᱜᱮᱭᱟ ᱚᱱᱟ ᱛᱮᱠᱚ ᱢᱮᱱᱟ ᱪᱟᱥ ᱠᱟᱹᱢᱤ ᱫᱚ ᱪᱟᱸᱫᱳ ᱠᱟᱛᱷᱟ ᱥᱟᱹᱨᱤᱜᱮ ᱦᱟᱥᱟ ᱥᱟᱶ ᱠᱟᱬᱟ ᱟᱸᱫᱷᱟᱜᱮ ᱛᱩᱯᱩᱫ ᱦᱩᱭᱩᱜᱼᱟ ᱚᱱᱟᱨᱮᱢ ᱠᱷᱟᱴᱟᱜᱼᱟ ᱟᱨ ᱡᱟᱦᱟᱸ ᱞᱮᱠᱟᱛᱮ ᱟᱨᱡᱟᱣ ᱱᱟᱯᱟᱭ ᱦᱩᱭᱩᱜᱼᱢᱟ ᱢᱮᱱᱛᱮ ᱡᱚᱛᱚ ᱞᱮᱠᱟᱱᱟᱜ ᱮᱢ ᱠᱟᱹᱢᱤᱭᱟ ᱟᱨ ᱠᱷᱚᱛ ᱠᱚ ᱤᱛᱟᱹ ᱠᱚ ᱱᱟᱯᱟᱭ ᱥᱟᱹᱦᱤᱡ ᱮᱢ ᱮᱢᱟ ᱟᱨ ᱚᱱᱟ ᱦᱮᱲᱦᱮᱫ ᱦᱩᱭᱩᱜᱼᱟ ᱟᱨ ᱠᱟᱹᱪᱷᱟᱹᱣ ᱦᱩᱭᱩᱜᱼᱟ ᱚᱠᱛᱚᱨᱮ ᱡᱚᱛᱚ ᱞᱮᱠᱟᱱᱟᱜ ᱠᱟᱹᱢᱤ ᱦᱩᱭᱩᱜᱼᱟ ᱪᱟᱥ ᱠᱟᱹᱢᱤ ᱫᱚ ᱟᱹᱰᱤᱜᱮ ᱡᱚᱛᱚᱱ ᱦᱩᱭᱩᱜᱼᱟ ᱛᱚᱵᱮᱜᱮ ᱵᱷᱟᱹᱜᱤ ᱥᱟᱺᱦᱤᱡ ᱦᱩᱭᱩᱜᱼᱟ ᱤᱠᱷᱟᱹᱱ ᱪᱟᱥ ᱠᱟᱹᱢᱤ ᱫᱚ ᱪᱟᱸᱫᱳ ᱠᱟᱛᱷᱟ ᱢᱮᱱ ᱠᱮᱫ ᱠᱷᱟᱱ ᱦᱚᱭᱼᱦᱤᱸᱥᱤᱫ ᱨᱮ ᱴᱮᱦᱟᱸᱰ ᱟᱠᱟᱱᱟ ᱪᱮᱫᱟᱜ ᱥᱮ ᱦᱚᱭᱼᱫᱟᱜ ᱵᱟᱝ ᱫᱟᱜ ᱞᱮᱠᱷᱟᱱ ᱪᱟᱥ ᱵᱷᱟᱹᱜᱤ ᱥᱟᱹᱦᱤᱡ ᱵᱟᱝ ᱦᱩᱭᱩᱜᱼᱟ ᱟᱨ ᱚᱱᱟᱦᱚᱸ ᱡᱟᱹᱥᱛᱤ ᱦᱚᱭᱼᱫᱟᱜ ᱞᱮᱠᱷᱟᱱ ᱚᱱᱟ ᱡᱟᱦᱟᱸ ᱟᱨᱡᱟᱣ ᱟᱠᱟᱱᱟ ᱚᱱᱟᱦᱚᱸ ᱵᱟᱹᱲᱤᱡ ᱨᱩᱣᱟᱹᱲᱚᱜᱼᱟ ᱛᱚᱵᱮ ᱪᱟᱥ ᱞᱟᱹᱜᱤᱫ ᱛᱮᱫᱚ ᱠᱩᱧ ᱫᱟᱜ ᱰᱷᱟᱸᱠᱚᱲ ᱫᱟᱜ ᱪᱮ ᱱᱟᱦᱟᱨ ᱫᱚ ᱟᱹᱰᱤᱜᱮ ᱞᱟᱹᱠᱛᱤᱭᱟ ᱡᱮᱢᱚᱱ ᱛᱮ ᱡᱩᱫᱤ ᱪᱟᱸᱫᱳ ᱵᱟᱭ ᱫᱟᱜ ᱩᱛᱟᱹᱨᱟ ᱮᱱᱠᱷᱟᱱ ᱫᱚ ᱥᱤᱪᱟᱭ ᱫᱟᱨᱟᱛᱮ ᱪᱮ ᱡᱟᱦᱟᱸ ᱞᱮᱠᱟ ᱛᱮᱜᱮ ᱫᱟᱜ ᱨᱮᱱᱟᱜ ᱠᱟᱹᱢᱤ ᱪᱮ ᱠᱚᱢ ᱫᱚ ᱯᱩᱨᱩᱱ ᱦᱩᱭᱩᱜᱼᱟ ᱫᱟᱜ ᱵᱷᱟᱹᱜᱤ ᱥᱟᱺᱦᱤᱡ ᱦᱮᱡ ᱞᱮᱱ ᱠᱷᱟᱱ ᱫᱚ ᱟᱨᱡᱟᱣ ᱦᱚᱸ ᱵᱷᱟᱹᱜᱤ ᱥᱟᱺᱦᱤᱡ ᱦᱩᱭᱩᱜᱼᱟ ᱟᱫᱚ ᱟᱨᱡᱟᱣ ᱵᱷᱟᱹᱜᱤ ᱥᱟᱺᱦᱤᱡ ᱡᱩᱫᱤ ᱫᱟᱜᱼᱛᱮ ᱵᱟᱝ ᱤᱭᱟᱹᱜ ᱠᱟᱱᱟ ᱮᱱᱠᱷᱟᱱ ᱚᱱᱮ ᱪᱟᱥ ᱫᱟᱲᱮᱭᱟᱢ ᱟᱨ ᱡᱩᱫᱤ ᱡᱟᱹᱥᱛᱤ ᱫᱟᱜ ᱠᱮᱫᱟᱭ ᱚᱱᱟᱛᱮ ᱦᱚᱭᱼᱦᱤᱥᱤᱫ ᱛᱮ ᱟᱨᱡᱟᱣ ᱫᱚ ᱵᱟᱹᱲᱤᱡᱚᱜ ᱜᱮᱭᱟ ᱚᱱᱟ ᱞᱟᱹᱜᱤᱫᱼᱛᱮ ᱱᱤᱡᱮ ᱦᱚᱸ ᱵᱷᱟᱹᱜᱤ ᱥᱟᱺᱦᱤᱡ ᱥᱟᱯᱲᱟᱣ ᱛᱟᱦᱮᱱ ᱦᱩᱭᱩᱜᱼᱟ ᱟᱨ ᱪᱟᱥ ᱨᱮᱫᱚ ᱥᱩᱢᱟᱹᱫ ᱦᱩᱲᱩ ᱠᱚ ᱵᱟᱝ ᱠᱟᱛᱮᱫ ᱮᱴᱟᱜ ᱠᱚ ᱡᱮᱢᱚᱱ ᱩᱛᱩ ᱪᱟᱥ ᱠᱚᱦᱚᱸ ᱞᱟᱹᱠᱛᱤ ᱠᱟᱱ ᱜᱮᱭᱟ ᱱᱚᱣᱟ ᱛᱮᱫᱚ ᱟᱢᱟᱜ ᱪᱮᱫ ᱟᱯᱱᱟᱨᱟᱜ ᱠᱟᱹᱣᱰᱤ ᱟᱹᱨᱤ ᱨᱮᱱᱟᱜ ᱟᱱᱟᱴ ᱠᱚᱢᱚᱜᱼᱟ ᱢᱤᱫ ᱞᱮᱠᱟᱛᱮ ᱵᱟᱝ ᱦᱩᱭ ᱞᱮᱱᱠᱷᱟᱱ ᱟᱨ ᱢᱤᱫ ᱞᱮᱠᱟᱛᱮ ᱨᱮᱦᱚᱸ ᱦᱩᱭᱩᱜᱼᱟ ᱚᱱᱟ ᱢᱮᱱᱛᱮ ᱥᱩᱢᱟᱹᱫ ᱢᱤᱫ ᱪᱟᱥ ᱨᱮᱫᱚ ᱵᱟᱝ ᱛᱟᱦᱮᱱ ᱫᱚᱨᱠᱟᱨ ᱦᱟᱱᱟ ᱱᱟᱣᱟ ᱩᱛᱩ ᱠᱚ ᱡᱮᱢᱚᱱ ᱟᱨ ᱫᱟᱹᱞ ᱠᱚᱦᱚᱸ ᱪᱮ ᱵᱟᱦᱟ ᱠᱚ ᱡᱟᱦᱟᱸᱜᱮ ᱛᱤᱱᱟᱹᱜ ᱜᱮ ᱪᱟᱥ ᱢᱮᱱᱟᱜᱼᱟ ᱚᱱᱟ ᱪᱟᱥ ᱫᱚᱨᱠᱟᱨ ᱚᱱᱟ ᱪᱟᱥ ᱞᱟᱹᱜᱤᱫ ᱛᱮ ᱫᱟᱜ ᱨᱮᱱᱟᱜ ᱠᱟᱹᱢᱤ ᱡᱟᱦᱟᱸ ᱯᱩᱨᱩᱱᱚᱜᱼᱢᱟ ᱚᱱᱠᱟ ᱱᱤᱦᱟᱹᱛ ᱞᱟᱹᱠᱛᱤ ᱜᱮᱛᱟᱢᱟ ᱱᱚᱣᱟ ᱞᱟᱹᱜᱤᱫᱼᱛᱮ ᱥᱚᱨᱠᱟᱨ ᱦᱚᱸ ᱡᱟᱭᱜᱟ ᱡᱟᱭᱜᱟᱨᱮ ᱰᱮᱢᱮ ᱵᱮᱱᱟᱣᱮᱫᱟ ᱦᱩᱰᱤᱧ ᱜᱟᱰᱟ ᱢᱩᱰᱩᱜᱼᱨᱮ ᱪᱮᱠ ᱰᱮᱢᱮ ᱵᱮᱱᱟᱣᱮᱫᱟ ᱚᱱᱟ ᱠᱚᱨᱮ ᱠᱷᱚᱱ ᱫᱟᱜ ᱨᱟᱠᱟᱵ ᱠᱟᱛᱮᱫ ᱪᱟᱥ ᱦᱩᱭᱩᱜ ᱠᱟᱱᱟ ᱟᱨᱦᱚᱸ ᱰᱤᱯ ᱵᱳᱨᱤᱝᱛᱮ ᱪᱟᱥ ᱦᱩᱭᱩᱜ ᱠᱟᱱᱟ ᱱᱚᱝᱠᱟᱜᱮ ᱱᱚᱣᱟ ᱨᱮᱱᱟᱜ ᱜᱚᱲᱚ ᱦᱚᱸ ᱦᱟᱛᱟᱣ ᱫᱚᱨᱠᱟᱨᱚᱜ ᱠᱟᱱᱟ ᱟᱨ ᱱᱚᱣᱟ ᱛᱮᱜᱮ ᱪᱟᱥ ᱫᱚ ᱵᱷᱟᱹᱜᱤ ᱦᱩᱭᱩᱜᱼᱟ ᱢᱤᱫ ᱥᱩᱢᱩᱝ ᱪᱮᱛᱟᱱ ᱦᱚᱭ ᱦᱤᱸᱥᱤᱫ ᱪᱮᱛᱟᱱ ᱨᱮ ᱡᱩᱫᱤ ᱪᱟᱥᱮᱢ ᱠᱚᱭᱚᱜ ᱠᱟᱜᱼᱟ ᱮᱱᱠᱷᱟᱱ ᱫᱚ ᱚᱱᱟ ᱫᱚ ᱱᱟᱯᱟᱭ ᱫᱚ ᱵᱟᱝ ᱦᱩᱭᱩᱜᱼᱟ